ᱟᱪᱪᱷᱟ ᱜᱚᱢᱠᱮ ᱜᱟᱹᱰᱤ ᱥᱟᱜᱟᱲᱫᱚ ᱚᱠᱟ ᱞᱮᱠᱟᱱᱟᱜ ᱵᱮᱱ ᱮᱢᱟᱦᱟᱜ ᱞᱤᱧᱟᱹ ᱱᱚᱛᱮ ᱵᱮᱨᱮᱠᱦᱚᱸ ᱵᱟᱭ ᱥᱟᱵᱮᱫ ᱛᱟᱵᱮᱱᱟ ᱱᱚᱛᱮ ᱦᱚᱨᱮᱱᱦᱚᱸ ᱵᱟᱝ ᱥᱟᱰᱮᱠᱟᱱ ᱛᱟᱵᱮᱱᱟ ᱟᱨ ᱱᱚᱛᱮ ᱟᱞᱤᱧᱦᱚᱸ ᱵᱟᱹᱞᱤᱧ ᱧᱮᱞᱴᱷᱤᱠ ᱞᱮᱫᱟ ᱥᱤᱴ ᱠᱚᱦᱚᱸ ᱫᱚᱢᱮ ᱵᱷᱩᱜᱟᱹᱜ ᱵᱷᱩᱜᱟᱹᱜ ᱜᱮᱛᱟᱵᱮᱱᱟ ᱛᱚ ᱢᱚᱱᱮᱠᱟᱜ ᱵᱮᱱ ᱚᱱᱠᱟᱫᱚ ᱪᱟᱜᱠᱚ ᱪᱮᱠᱟᱛᱮᱞᱤᱧ ᱤᱫᱤ ᱫᱟᱲᱮᱠᱮᱭᱟ ᱥᱟᱜᱟᱲᱫᱚ ᱟᱵᱮᱱ ᱵᱮᱥ ᱴᱷᱤᱠᱟᱜ ᱜᱟᱹᱰᱤ ᱮᱢᱟᱦᱟᱞᱤᱧ ᱵᱮᱱ ᱡᱟᱛᱷᱮᱠᱚ ᱠᱩᱥᱤᱭᱟᱜ ᱢᱟ ᱚᱱᱠᱟᱱᱟᱜ ᱮᱱᱠᱷᱟᱱ ᱵᱮᱨᱮᱠᱜᱮ ᱡᱚᱫᱤ ᱵᱟᱭ ᱥᱟᱵᱛᱟᱞᱤᱧᱟ ᱮᱱᱠᱷᱟᱱ ᱡᱚᱫᱤ ᱮᱠᱥᱤᱰᱮᱱ ᱯᱷᱮᱠᱥᱤᱰᱮᱱ ᱦᱩᱭᱮᱱ ᱜᱮᱭᱟ ᱛᱚᱠᱷᱚᱱᱫᱚ ᱟᱹᱞᱤᱧᱟᱜ ᱫᱟᱭ ᱦᱩᱭᱩᱜᱼᱟ ᱱᱚᱝᱠᱟ ᱠᱟᱛᱮ ᱪᱮᱠᱟᱛᱮ ᱜᱟᱹᱰᱤᱫᱚᱞᱤᱧ ᱪᱟᱞᱟᱣ ᱫᱟᱲᱮ ᱟᱛᱟᱵᱮᱱᱟ ᱟᱵᱮᱱᱜᱮ ᱪᱤᱱᱛᱟᱭᱵᱮᱱ ᱱᱚᱜᱼᱚᱭ ᱡᱮ ᱟᱹᱞᱤᱧ ᱜᱟᱹᱰᱤ ᱥᱟᱜᱟᱲᱞᱤᱧ ᱟᱹᱪᱩᱨᱮᱫ ᱠᱚᱣᱟᱞᱤᱧ ᱟᱵᱮᱱ ᱴᱷᱤᱠ ᱴᱷᱟᱠᱟᱜ ᱜᱟᱹᱰᱤᱵᱮᱱ ᱮᱢᱟᱞᱤᱧᱟᱹ ᱛᱚᱵᱮ ᱚᱱᱠᱟ ᱪᱮᱫᱟᱜᱵᱮᱱ ᱮᱢᱟᱞᱤᱧ ᱠᱟᱱᱟ ᱚᱱᱟᱜᱮ ᱴᱷᱤᱠᱼᱟ ᱵᱟᱝ ᱡᱩᱛᱩᱜᱼᱟ ᱟᱞᱮᱭᱟᱜ ᱢᱮᱱᱛᱮᱫᱚ ᱟᱵᱮᱱᱫᱚ ᱵᱮᱥᱼᱟᱜ ᱜᱟᱹᱰᱤ ᱜᱟᱰᱤ ᱮᱢᱟᱞᱤᱧ ᱵᱮᱱ ᱥᱟᱜᱟᱲ ᱞᱟᱜᱤᱫ ᱫᱚ ᱚᱠᱟ ᱦᱚᱨᱮᱱ ᱵᱟᱝ ᱥᱟᱰᱮᱜ ᱠᱟᱱᱛᱟᱵᱮᱱᱟ ᱪᱮᱫ ᱵᱟᱝ ᱥᱟᱰᱮᱜ ᱠᱟᱱᱟ ᱢᱤᱫᱴᱮᱡ ᱪᱟᱠᱟ ᱠᱚᱦᱚᱸ ᱠᱟᱹᱴᱤᱡ ᱠᱷᱤᱭᱟᱹ ᱠᱷᱚᱭᱚ ᱜᱮᱛᱟᱵᱮᱱᱟ ᱥᱤᱞᱤᱯᱚᱜ ᱠᱟᱱᱟ ᱥᱤᱞᱤᱯᱦᱚᱸ ᱚᱱᱠᱟᱱᱟᱜ ᱜᱟᱹᱰᱤᱵᱮᱱ ᱮᱢᱟᱦᱟᱠᱟᱫ ᱞᱤᱧ ᱜᱟᱹᱰᱤᱵᱮᱱ ᱮᱢᱟᱦᱟᱫ ᱞᱤᱧᱟᱹ ᱚᱱᱟᱫᱚ ᱴᱷᱤᱠᱫᱚ ᱵᱟᱝ ᱦᱩᱭᱩᱜ ᱠᱟᱱᱟ ᱜᱚᱝᱠᱮ ᱟᱨᱚ ᱵᱷᱟᱜᱮᱧᱚᱜᱼᱟᱜ ᱜᱟᱹᱰᱤᱵᱮᱱ ᱮᱢᱟᱞᱤᱧᱟ ᱟᱨ ᱯᱚᱨᱮᱵᱟᱨ ᱠᱚᱨᱮ ᱵᱟᱠᱷᱟᱡ ᱱᱚᱣᱟ ᱜᱟᱹᱰᱤᱫᱚ ᱟᱹᱞᱤᱧ ᱪᱟᱞᱟᱣ ᱵᱟᱞᱤᱧ ᱪᱟᱞᱟᱣᱼᱟ